ᱤᱧᱟᱹᱜ ᱴᱚᱴᱷᱟ ᱨᱮ ᱤᱧᱟᱹᱜ ᱴᱚᱴᱷᱟ ᱨᱮ ᱦᱩᱭ ᱟᱠᱟᱱ ᱵᱟᱹᱲᱤᱡ ᱜᱷᱚᱴᱚᱱᱟᱧ ᱞᱟᱹᱭ ᱥᱚᱫᱚᱨᱮᱫᱼᱟ ᱡᱟᱦᱟᱸ ᱞᱮᱠᱟ ᱱᱚᱣᱟ ᱟᱛᱳ ᱨᱮ ᱱᱟᱣᱟ ᱱᱟᱣᱟ ᱵᱟᱹᱦᱩ ᱡᱟᱶᱟᱭ ᱠᱤᱱ ᱮᱠᱥᱤᱰᱮᱱᱴ ᱮᱱᱟ ᱮᱠᱥᱤᱰᱮᱱᱴ ᱛᱮᱠᱤᱱ ᱜᱚᱡ ᱮᱱᱟ ᱟᱹᱰᱤ ᱫᱩᱠᱷᱮᱛ ᱨᱮᱭᱟᱜ ᱠᱷᱚᱵᱚᱨ ᱛᱟᱦᱮᱸ ᱠᱟᱱᱟ ᱟᱛᱳ ᱡᱟᱠ ᱱᱚᱣᱟ ᱫᱩᱠᱠᱷᱮᱛ ᱠᱷᱚᱵᱚᱨ ᱟᱸᱡᱚᱢ ᱠᱟᱛᱮ ᱟᱹᱰᱤᱜᱮ ᱫᱩᱠ ᱵᱩᱡᱷᱟᱹᱣ ᱠᱮᱜᱼᱟ ᱡᱚᱠᱷᱚᱱ ᱩᱱᱠᱤᱱ ᱠᱚ ᱟᱹᱜᱩ ᱠᱮᱮᱜ ᱠᱤᱱᱟ ᱤᱱᱟᱹ ᱠᱷᱟᱱ ᱱᱚᱣᱟ ᱟᱛᱳ ᱨᱮ ᱱᱩᱱᱟᱹᱜ ᱢᱟᱨᱟᱝ ᱜᱷᱚᱴᱚᱱᱟ ᱦᱩᱭ ᱞᱮᱱᱟ ᱤᱱᱟᱹ ᱠᱷᱟᱱ ᱫᱚ ᱟᱹᱰᱤᱜᱮ ᱟᱛᱳ ᱠᱚ ᱟᱛᱳ ᱡᱟᱠ ᱦᱚᱲ ᱠᱚ ᱵᱷᱟᱵᱽᱱᱟ ᱪᱤᱱᱛᱟᱹᱭᱮᱱᱟ ᱟᱨ ᱩᱱᱠᱤᱱᱟᱜ ᱡᱚᱛᱚᱣᱟᱜ ᱡᱚᱛᱚ ᱟᱛᱳ ᱡᱟᱠ ᱦᱚᱲ ᱛᱮᱠᱚ ᱧᱮᱞ ᱠᱮᱫ ᱠᱤᱱᱟ ᱟᱨ ᱠᱚ ᱧᱮᱞ ᱜᱚᱜ ᱠᱟᱜ ᱠᱤᱱᱟ ᱧᱮᱞ ᱜᱚᱫ ᱠᱟᱛᱮ ᱟᱹᱰᱤ ᱫᱤᱱ ᱜᱮ ᱵᱟᱝ ᱵᱮᱥ ᱵᱩᱡᱷᱟᱹᱣ ᱞᱮᱱᱟ ᱟᱨ ᱛᱟᱭᱱᱚᱢ ᱫᱚ ᱚᱱᱠᱟ ᱩᱱᱠᱤᱱᱟᱜ ᱵᱷᱟᱸᱰᱟᱱ ᱠᱚ ᱩᱢ ᱦᱩᱭ ᱮᱱᱟ ᱚᱱᱟ ᱠᱟᱛᱮ ᱱᱤᱛᱚᱝ ᱫᱚ ᱚᱱᱟ ᱜᱷᱚᱴᱚᱱᱟ ᱪᱟᱵᱟᱭᱮᱱᱟ ᱟᱨ ᱱᱚᱜᱼᱚᱸᱭ ᱨᱮᱸᱜᱮᱡ ᱛᱮᱛᱟᱝ ᱛᱟᱵᱚ ᱦᱮᱱᱟᱜ ᱜᱮᱭᱟ ᱟᱨ ᱡᱩᱫᱤ ᱡᱚᱛᱚ ᱦᱚᱲ ᱛᱮᱵᱚ ᱠᱟᱹᱢᱤ ᱟᱹᱥᱩᱞᱚᱜᱼᱟ ᱮᱱᱠᱷᱟᱱᱵᱟᱵᱚ ᱨᱮᱸᱜᱮᱡᱚᱜᱼᱟ ᱚᱲᱟᱜ ᱯᱚᱨᱤᱵᱟᱨ ᱵᱮᱥ ᱛᱟᱦᱮᱱᱟ ᱨᱮᱸᱜᱮᱡ ᱛᱮᱛᱟᱝ ᱦᱚᱸ ᱵᱟᱵᱚ ᱦᱟᱨᱠᱮᱛᱚᱜᱼᱟ ᱟᱨ ᱡᱩᱫᱤ ᱵᱟᱵᱚ ᱠᱟᱹᱢᱤᱭᱟ ᱤᱱᱟᱹ ᱠᱷᱟᱱ ᱫᱚᱵᱚ ᱨᱮᱸᱜᱮᱡ ᱛᱮᱛᱟᱝ ᱚᱜ ᱜᱮᱭᱟ ᱟᱨ ᱡᱩᱫᱤ ᱡᱚᱛᱚ ᱦᱚᱲ ᱛᱮᱵᱚ ᱠᱟᱹᱢᱤᱭᱟ ᱤᱱᱟ ᱠᱷᱟᱱ ᱫᱚ ᱵᱟᱵᱚ ᱨᱮᱸᱜᱮᱡ ᱛᱮᱛᱟᱝᱚᱜᱼᱟ ᱤᱱᱟᱹᱜᱤᱧ ᱞᱟᱹᱭ ᱥᱚᱫᱚᱨ ᱞᱮᱫᱟ